ᱤᱧᱫᱚ ᱴᱩᱨ ᱟᱹᱰᱤ ᱟᱸᱴᱤᱧ ᱠᱩᱥᱤᱭᱟᱜᱼᱟ ᱟᱨ ᱤᱧᱫᱚ ᱵᱮᱥᱤᱨ ᱵᱷᱟᱜᱽ ᱫᱩᱧ ᱠᱩᱥᱤᱭᱟᱜᱼᱟ ᱨᱮᱭᱟᱲ ᱫᱤᱱ ᱫᱟᱬᱟᱱ ᱴᱩᱨ ᱠᱚ ᱤᱫᱤ ᱠᱟᱛᱮᱫ ᱤᱧᱫᱚ ᱟᱹᱰᱤ ᱟᱭᱢᱟ ᱡᱟᱭᱜᱟᱧ ᱪᱟᱞᱟᱣ ᱵᱟᱲᱟᱣ ᱠᱟᱱᱟ ᱫᱟᱨᱡᱤᱞᱤᱝ ᱥᱤᱢᱞᱟ ᱠᱳᱞᱠᱟᱛᱟ ᱟᱨᱦᱚᱸ ᱟᱭᱢᱟ ᱡᱟᱭᱜᱟᱧ ᱪᱟᱞᱟ ᱵᱟᱲᱟᱣ ᱠᱟᱱᱟ ᱟᱫᱚ ᱵᱚᱞᱮ ᱫᱟᱸᱬᱟᱱ ᱫᱚ ᱵᱚᱞᱮ ᱱᱤᱭᱟᱹ ᱠᱟᱨᱚᱱ ᱛᱤᱧ ᱠᱩᱥᱤᱭᱟᱜᱼᱟ ᱡᱮ ᱮᱴᱟᱜ ᱮᱴᱟᱜ ᱡᱟᱭᱜᱟᱢ ᱪᱟᱞᱟᱜᱼᱟ ᱚᱱᱟ ᱠᱚᱨᱮᱱ ᱦᱚᱲ ᱥᱮᱸᱜᱮᱢ ᱢᱮᱥᱟᱜᱼᱟ ᱚᱱᱛᱮᱱᱟᱜ ᱟᱹᱨᱤᱪᱟᱹᱞᱤᱢ ᱵᱟᱰᱟᱭ ᱫᱟᱲᱮᱭᱟᱜᱼᱟ ᱡᱚᱛᱚᱠᱤᱪᱷᱩ ᱜᱮᱢ ᱵᱟᱰᱟᱭ ᱫᱟᱲᱮᱭᱟᱜᱼᱟ ᱪᱮᱫᱞᱮᱠᱟ ᱠᱚ ᱛᱟᱦᱮᱱᱚᱜᱼᱟ ᱪᱮᱫ ᱞᱮᱠᱟ ᱵᱟᱠᱚ ᱛᱟᱦᱮᱱᱟ ᱚᱱᱟ ᱚᱱᱟᱠᱚ ᱟᱹᱰᱤ ᱢᱚᱡᱽ ᱛᱮ ᱵᱟᱰᱟᱭᱚᱜᱼᱟ ᱟᱫᱚ ᱤᱧᱫᱚ ᱚᱱᱠᱟᱜᱮ ᱦᱚᱲᱠᱚ ᱥᱚᱸᱜᱮ ᱢᱮᱞᱟ ᱢᱮᱥᱟ ᱟᱹᱰᱤ ᱟᱸᱴᱜᱤᱧ ᱠᱩᱥᱤᱭᱟᱜᱼᱟ ᱟᱫᱚ ᱚᱱᱟ ᱥᱟᱝ ᱛᱮᱜᱮ ᱤᱧᱫᱚ ᱴᱩᱨ ᱫᱚ ᱟᱹᱰᱤ ᱟᱸᱴᱜᱤᱧ ᱠᱩᱥᱤᱭᱟᱜᱼᱟ ᱟᱨ ᱤᱧᱫᱚ ᱵᱚᱪᱷᱚᱨ ᱵᱚᱪᱷᱚᱨᱜᱮ ᱫᱟᱬᱟᱱ ᱤᱧ ᱪᱟᱞᱟᱣ ᱵᱟᱲᱟᱜᱼᱟ ᱯᱨᱚᱛᱤ ᱵᱚᱪᱷᱚᱨ ᱜᱮ ᱚᱱᱠᱟ ᱨᱮᱭᱟᱲ ᱫᱤᱱ ᱛᱟᱦᱮᱸ ᱞᱮᱱᱠᱷᱟᱱ ᱤᱧᱫᱚ ᱫᱟᱬᱟᱱᱤᱧ ᱪᱟᱞᱟᱜ ᱜᱮᱭᱟ ᱯᱨᱚᱛᱤ ᱵᱚᱪᱷᱚᱨ ᱜᱮ ᱟᱫᱚ ᱫᱟᱨᱡᱤᱞᱤᱝ ᱤᱧ ᱪᱟᱞᱟᱣ ᱞᱮᱱ ᱫᱟᱨᱡᱤᱞᱤᱝ ᱫᱩᱧ ᱪᱟᱞᱟᱣ ᱞᱮᱱᱟ ᱱᱚᱣᱟ ᱠᱟᱨᱚᱱᱟᱜ ᱛᱮᱜᱮ ᱡᱮ ᱵᱚᱞᱮ ᱚᱸᱰᱮᱱᱟᱜ ᱪᱟ ᱟᱹᱰᱤ ᱯᱚᱯᱩᱞᱟᱨ ᱜᱮᱭᱟ ᱟᱨ ᱡᱚᱛᱚᱦᱚᱲ ᱠᱚ ᱠᱩᱥᱤᱭᱟᱜᱼᱟ ᱟᱫᱚ ᱚᱱᱟ ᱪᱟ ᱵᱟᱜᱟᱱ ᱧᱮᱞᱜᱮ ᱤᱧᱦᱚᱸ ᱪᱟᱞᱟᱣ ᱞᱮᱱᱟ